ᱟᱞᱮ ᱩᱛᱛᱚᱨ ᱫᱤᱱᱟᱡᱽᱯᱩᱨ ᱨᱮᱭᱟᱜ ᱵᱟᱯᱞᱟ ᱨᱮᱭᱟᱜ ᱟᱹᱨᱤᱼᱪᱟᱹᱞᱤ ᱫᱚ ᱱᱚᱣᱟ ᱠᱟᱱᱟ ᱡᱮ ᱡᱟᱦᱟᱸ ᱫᱚ ᱧᱮᱯᱮᱞᱚᱜ ᱠᱚ ᱦᱤᱡᱩᱜᱼᱟ ᱧᱮᱯᱮᱞ ᱵᱟᱲᱟ ᱠᱟᱛᱮ ᱠᱩᱥᱤ ᱠᱩᱥᱟᱹᱞ ᱦᱩᱭᱩᱜᱼᱟ ᱤᱱᱟᱹ ᱯᱚᱨᱮ ᱫᱚ ᱚᱠᱚᱭ ᱫᱚ ᱵᱟᱹᱦᱩ ᱛᱤ ᱛᱮ ᱫᱟᱜ ᱠᱚ ᱧᱩᱭᱟ ᱟᱨᱦᱚᱸ ᱠᱩᱥᱤ ᱦᱩᱭ ᱞᱮᱱᱠᱷᱟᱡ ᱡᱟᱶᱟᱭ ᱚᱲᱟᱜ ᱦᱚᱸᱠᱚ ᱧᱮᱞ ᱟᱹᱜᱩᱭᱟ ᱤᱱᱟᱹ ᱛᱟᱭᱚᱢ ᱫᱚ ᱨᱟᱭᱵᱟᱨ ᱠᱚᱠᱚ ᱠᱩᱞ ᱠᱚᱣᱟ ᱠᱟᱛᱷᱟ ᱠᱚ ᱜᱟᱞᱢᱟᱨᱟᱣ ᱩᱨᱤᱡᱟ ᱵᱟᱯᱞᱟ ᱠᱚ ᱫᱤᱱ ᱫᱷᱟᱨᱡᱟᱭᱟ ᱤᱱᱟᱹ ᱛᱟᱭᱚᱢ ᱵᱟᱹᱨᱭᱟᱹᱛ ᱠᱚᱠᱚ ᱦᱤᱡᱩᱜᱼᱟ ᱵᱟᱹᱨᱭᱟᱹᱛ ᱠᱚ ᱥᱮᱴᱮᱨ ᱞᱮᱱᱠᱷᱟᱡ ᱫᱚ ᱫᱟᱨᱮ ᱵᱩᱴᱟᱹ ᱨᱮᱠᱚ ᱰᱮᱨᱟ ᱠᱚᱣᱟ ᱤᱱᱟᱹ ᱛᱟᱭᱚᱢ ᱠᱚ ᱫᱟᱨᱟᱢ ᱟᱹᱜᱩ ᱠᱚᱣᱟ ᱫᱟᱨᱟᱢ ᱟᱹᱜᱩ ᱠᱟᱛᱮ ᱠᱩᱲᱤ ᱚᱲᱟᱜ ᱨᱮᱱ ᱫᱟᱜ ᱵᱟᱯᱞᱟ ᱠᱚ ᱥᱟᱯᱲᱟᱜᱼᱟ ᱟᱨ ᱫᱟᱜ ᱵᱟᱯᱞᱟ ᱨᱩᱣᱟᱹᱲ ᱠᱟᱛᱮ ᱡᱟᱶᱟᱭ ᱠᱚ ᱫᱟᱨᱟᱢ ᱮᱭᱟ ᱡᱟᱶᱟᱭ ᱫᱟᱨᱟᱢ ᱟᱹᱜᱩ ᱠᱟᱛᱮ ᱰᱟᱹᱵᱽᱨᱟᱹᱭᱮᱭᱟ ᱠᱚ ᱟᱨ ᱠᱩᱲᱤ ᱦᱚᱸ ᱰᱟᱹᱵᱽᱨᱟᱹ ᱠᱟᱛᱮ ᱚᱲᱟᱜ ᱨᱮᱠᱚ ᱥᱟᱯᱲᱟᱣ ᱮᱭᱟ ᱡᱟᱶᱟᱭ ᱠᱚᱲᱟ ᱦᱚᱸ ᱰᱟᱹᱵᱽᱨᱟᱹ ᱦᱩᱭ ᱞᱮᱱᱠᱷᱟᱡ ᱜᱮ ᱥᱟᱯᱲᱟᱣ ᱮ ᱦᱩᱭᱩᱜᱼᱟ ᱥᱤᱫᱨᱟᱹᱫᱟᱱ ᱟᱨ ᱱᱟᱹᱴᱩᱣᱟᱹ ᱠᱚᱦᱚᱸ ᱠᱚ ᱱᱚᱛᱮ ᱠᱚ ᱫᱚᱱᱟ ᱛᱚᱵᱮ ᱥᱤᱫᱨᱟᱹᱫᱟᱱ ᱦᱩᱭᱩᱜᱼᱟ ᱥᱤᱫᱨᱟᱹᱫᱟᱱ ᱦᱩᱭ ᱞᱮᱱ ᱠᱷᱟᱱ ᱟᱹᱪᱩᱨ ᱵᱟᱲᱟ ᱟᱹᱜᱩ ᱠᱤᱱᱟᱹ ᱠᱚ ᱤᱱᱟᱹ ᱯᱚᱨᱮ ᱠᱚ ᱯᱷᱮᱴ ᱠᱤᱱᱟᱹ ᱯᱷᱮᱴ ᱠᱟᱛᱮ ᱠᱚ ᱫᱟᱨᱟᱢ ᱟᱫᱮᱨ ᱠᱤᱱᱟᱹ ᱫᱟᱨᱟᱢ ᱟᱫᱮᱨ ᱠᱟᱛᱮ ᱛᱷᱚᱲᱟ ᱫᱚ ᱡᱚᱢ ᱧᱩ ᱠᱚ ᱦᱩᱭᱩᱜᱼᱟ ᱯᱚᱨᱮ ᱫᱤᱱ ᱫᱚ ᱢᱤᱫᱴᱤᱡ ᱵᱟᱹᱭᱥᱤ ᱦᱩᱭᱩᱜᱼᱟ ᱪᱟᱹᱰᱤ ᱠᱚ ᱮᱯᱮᱢ ᱦᱩᱭᱩᱜᱼᱟ ᱟᱨ ᱜᱤᱰᱤ ᱪᱩᱢᱟᱹᱲᱟ ᱠᱚ ᱜᱤᱰᱤ ᱪᱩᱢᱟᱹᱲᱟ ᱯᱚᱨᱮ ᱵᱟᱹᱨᱭᱟᱹᱛ ᱠᱚ ᱡᱚᱢ ᱧᱩ ᱦᱚᱪᱚ ᱠᱚᱣᱟ ᱡᱚᱢ ᱧᱩ ᱦᱩᱭ ᱞᱮᱱᱠᱷᱟᱡ ᱜᱮ ᱵᱤᱫᱟᱹ ᱦᱩᱭᱩᱜᱼᱟ ᱱᱚᱛᱮ ᱠᱷᱚᱡ ᱵᱤᱫᱟᱹ ᱥᱮᱱᱚᱜ ᱟᱠᱚ ᱠᱚᱲᱟ ᱚᱲᱟᱜ ᱚᱱᱛᱮ ᱦᱚᱸ ᱵᱟᱹᱦᱩ ᱟᱥᱟᱛᱮ ᱠᱚᱭᱚᱜ ᱠᱟᱜᱼᱟ ᱠᱚ ᱵᱟᱹᱦᱩᱭ ᱥᱮᱴᱮᱨ ᱞᱮᱱ ᱠᱷᱟᱡ ᱜᱮᱠᱚ ᱫᱟᱨᱟᱢ ᱟᱫᱮᱨᱮᱭᱟ ᱫᱟᱨᱟᱢ ᱞᱮᱠᱷᱟᱡ ᱜᱮ ᱟᱨᱦᱚᱸ ᱩᱱᱠᱩ ᱫᱚᱥᱟᱨᱟᱜ ᱠᱟᱹᱢᱤ ᱠᱚ ᱮᱦᱚᱵᱟ ᱫᱚᱥᱟᱨ ᱠᱟᱹᱢᱤ ᱫᱚ ᱟᱹᱵᱩᱠ ᱡᱟᱸᱜᱟ ᱠᱚ ᱦᱩᱭᱩᱜᱼᱟ ᱟᱨ ᱟᱨᱡᱚᱸ ᱚᱸᱰᱮ ᱜᱤᱰᱩ ᱪᱩᱢᱟᱹᱲᱟ ᱦᱩᱭᱩᱜᱼᱟ ᱤᱱᱟᱹ ᱯᱚᱨᱮ ᱞᱩᱝᱛᱤ ᱵᱟᱨᱮᱛ ᱠᱚ ᱥᱮᱱᱚᱜᱼᱟ ᱩᱱᱠᱩᱣᱟᱜ ᱡᱚᱢ ᱧᱩ ᱨᱟᱹᱥᱠᱟᱹᱜ ᱟᱠᱚ ᱨᱟᱹᱥᱠᱟᱹ ᱵᱟᱲᱟ ᱠᱟᱛᱮ ᱠᱚ ᱵᱤᱫᱟᱹ ᱨᱩᱣᱟᱹᱲᱚᱜᱼᱟ